ᱟᱫᱚ ᱚᱱᱠᱟ ᱜᱮ ᱢᱤᱫ ᱫᱷᱟᱣ ᱵᱟᱡᱟᱨ ᱨᱮ ᱢᱤᱫᱴᱮᱱ ᱪᱩᱲᱤᱫᱟᱨ ᱤᱧ ᱠᱩᱥᱤ ᱟᱠᱟᱫ ᱛᱟᱸᱦᱮᱱᱟ ᱟᱫᱚ ᱚᱱᱟ ᱜᱤᱧ ᱦᱟᱛᱟᱣ ᱟᱹᱜᱩ ᱠᱮᱫᱟ ᱚᱲᱟᱜ ᱛᱮ ᱡᱟᱸᱦᱟ ᱛᱮᱜᱤᱧ ᱪᱟᱞᱟᱜᱼᱟ ᱚᱱᱟ ᱜᱤᱧ ᱦᱚᱨᱚᱜ ᱵᱟᱲᱟᱭᱟ ᱡᱟᱦᱟᱸ ᱨᱮᱜᱮ ᱡᱟᱦᱟᱸ ᱱᱟᱜ ᱢᱮᱞᱟ ᱠᱚ ᱯᱨᱳᱜᱨᱟᱢ ᱠᱚ ᱚᱱᱩᱥᱴᱷᱟᱱ ᱠᱚ ᱦᱩᱭᱩᱜᱼᱟ ᱚᱱᱟ ᱠᱚᱜᱮᱧ ᱦᱚᱨᱚᱜ ᱤᱫᱤ ᱛᱤᱧᱟᱹ ᱚᱱᱟ ᱚᱱᱟ ᱪᱩᱲᱤᱫᱟᱨ ᱴᱟᱜ ᱜᱮ ᱟᱹᱰᱤ ᱟᱸᱴ ᱤᱧ ᱠᱩᱥᱤᱭᱟᱜᱼᱟ ᱚᱱᱟᱛᱮ ᱚᱱᱟᱜᱤᱧ ᱦᱚᱨᱚᱜ ᱤᱫᱤᱭᱟ ᱟᱨ ᱵᱟᱡᱟᱨ ᱨᱮ ᱥᱟᱡᱟᱣ ᱥᱟᱯᱲᱟᱣ ᱡᱤᱱᱤᱥ ᱟᱭᱢᱟ ᱜᱮ ᱢᱮᱱᱟᱜᱼᱟ ᱡᱮᱢᱚᱱ ᱢᱟᱞᱟ ᱞᱩᱛᱩᱨ ᱨᱮᱱᱟᱜ ᱚᱱᱟ ᱠᱚ ᱥᱚᱯᱤᱝ ᱚᱜ ᱫᱚ ᱟᱹᱰᱤ ᱟᱸᱴ ᱤᱧ ᱠᱩᱥᱤᱭᱟᱜᱼᱟ